ᱦᱮᱞᱳ ᱦᱮᱸ ᱡᱚᱦᱟᱨ ᱜᱮ ᱟᱹᱵᱤᱱ ᱫᱚ ᱚᱠᱚᱭ ᱡᱟᱦᱟᱱᱟᱜ ᱪᱮᱫ ᱚᱱᱠᱟ ᱵᱟᱝ ᱵᱟᱝᱟ ᱨᱚᱜᱷᱩᱱᱟᱛᱷ ᱴᱩᱰᱩ ᱫᱚ ᱵᱟᱝ ᱢᱟᱺᱡᱷᱤ ᱨᱟᱢᱫᱟᱥ ᱴᱩᱰᱩᱣᱟᱜ ᱢᱟᱺᱡᱷᱤ ᱨᱟᱢᱫᱟᱥ ᱴᱩᱰᱩ ᱫᱚ ᱢᱤᱫᱴᱮᱱ ᱚᱱᱚᱞᱤᱭᱟᱹ ᱛᱟᱦᱮᱸ ᱠᱟᱱᱟ ᱟᱨ ᱩᱱᱤ ᱫᱚ ᱨᱟᱱᱢᱩᱨᱜᱟᱹᱱ ᱨᱤᱱᱤᱡᱽ ᱟᱹᱰᱤ ᱢᱟᱨᱟᱝ ᱠᱚᱵᱽᱨᱟᱡᱽ ᱥᱮ ᱵᱟᱝ ᱚᱡᱷᱟ ᱦᱚᱸᱭ ᱛᱟᱦᱮᱸ ᱠᱟᱱᱟ ᱟᱨ ᱡᱟᱦᱟᱸᱭ ᱜᱮ ᱵᱟᱝ ᱛᱤᱨᱤᱥ ᱡᱚᱱ ᱦᱚᱲ ᱠᱚ ᱠᱚ ᱪᱟᱞᱟᱜ ᱠᱟᱱ ᱛᱟᱦᱮᱱᱟ ᱩᱱᱠᱩ ᱠᱚᱦᱚᱸ ᱟᱵᱚ ᱱᱚᱣᱟ ᱟᱵᱚᱣᱟᱜ ᱥᱚᱢᱟᱡᱽ ᱨᱮ ᱨᱮᱭ ᱟᱹᱜᱩ ᱠᱮᱫ ᱠᱚᱣᱟ ᱥᱟᱱᱛᱟᱲ ᱥᱚᱢᱟᱡᱽ ᱨᱮ ᱟᱹᱰᱤ ᱜᱟᱱ ᱦᱚᱲ ᱫᱷᱚᱨᱚᱢ ᱮᱴᱟᱜ ᱫᱷᱚᱨᱚᱢ ᱨᱮᱠᱚ ᱪᱟᱞᱟᱜ ᱠᱟᱱ ᱛᱟᱦᱮᱸᱫ ᱚᱱᱠᱟ ᱜᱮ ᱩᱱᱤ ᱫᱚ ᱟᱹᱰᱤ ᱢᱟᱨᱟᱝ ᱡᱳᱜᱫᱟᱱᱮ ᱮᱢ ᱟᱠᱟᱫᱼᱟ ᱡᱮ ᱫᱷᱚᱨᱚᱢ ᱠᱚᱦᱚᱸᱭ ᱯᱚᱨᱤᱵᱚᱨᱛᱚᱱ ᱟᱠᱟᱫᱼᱟ

ᱢᱤᱫᱴᱟᱝ ᱯᱩᱛᱷᱤ ᱦᱚᱭ ᱚᱞ ᱟᱠᱟᱫᱼᱟ ᱡᱟᱦᱟᱸ ᱫᱚᱠᱚ ᱢᱮᱱᱟ ᱠᱷᱮᱨᱣᱟᱞ ᱵᱚᱝᱥᱚ ᱫᱷᱚᱨᱚᱢ ᱯᱩᱛᱷᱤ ᱟᱨ ᱡᱟᱦᱟᱱᱟᱜ ᱠᱚ ᱟᱪᱪᱷᱟ ᱟᱨ ᱩᱱᱤᱭᱟᱜ ᱵᱟᱨᱮᱛᱮ ᱟᱹᱵᱤᱱ ᱡᱟᱦᱟᱱᱟᱜ ᱠᱚᱜᱮ ᱟᱨ ᱚᱱᱟ ᱠᱷᱚᱱ ᱡᱟᱹᱥᱛᱤ ᱵᱮᱱ ᱵᱟᱰᱟᱭᱟ ᱮᱱᱠᱷᱟᱱ ᱫᱚ ᱞᱟᱹᱭᱵᱮᱱ ᱟᱪᱪᱷᱟ ᱴᱷᱤᱠ